ᱦᱮᱞᱳ ᱦᱚᱸ ᱡᱚᱦᱟᱨ ᱡᱚᱦᱟᱨ ᱢᱟ ᱚᱠᱟᱨᱮ ᱢᱮᱱᱟᱢᱟ ᱦᱚᱸ ᱢᱟ ᱞᱟᱹᱭ ᱢᱮ ᱦᱳᱭ ᱚ ᱵᱟᱯᱞᱟ ᱵᱟᱲᱟ ᱦᱮᱱᱟᱜ ᱢᱮᱭᱟ ᱚ ᱵᱟᱯᱞᱟ ᱫᱚ ᱟᱭᱢᱟ ᱨᱚᱠᱚᱢ ᱠᱚ ᱵᱟᱯᱞᱟᱜᱼᱟ ᱟᱫᱚ ᱢᱤᱫᱴᱮᱝ ᱡᱟᱦᱟᱸ ᱠᱚᱸᱰᱮᱞ ᱧᱟᱯᱟᱢ ᱵᱟᱯᱞᱟ ᱚᱱᱟ ᱫᱚ ᱟᱹᱠᱤᱱ ᱟᱹᱠᱤᱱ ᱛᱮᱠᱤᱱ ᱢᱟᱱᱮ ᱧᱮᱯᱮᱞᱟ ᱟᱨᱠᱤᱱ ᱠᱩᱥᱤ ᱠᱩᱯᱩᱥᱤᱜᱼᱟ ᱟᱨ ᱚᱸᱰᱮ ᱫᱚ ᱮᱸᱜᱟᱛᱼᱟᱯᱟᱛ ᱫᱚ ᱵᱟᱹᱠᱤᱱ ᱵᱟᱲᱟᱭ ᱦᱚᱪᱚ ᱠᱚᱣᱟ ᱟᱨ ᱡᱩᱫᱤ ᱠᱤᱱ ᱵᱟᱲᱟᱭ ᱦᱚᱪᱚ ᱠᱚᱣᱟ ᱩᱱᱠᱩ ᱯᱟᱥᱮᱡ ᱠᱩᱥᱤᱜᱼᱟᱠᱚ ᱥᱮ ᱵᱟᱠᱚ ᱠᱩᱥᱤᱜᱼᱟ ᱚᱱᱟ ᱤᱫᱤ ᱠᱟᱛᱮᱫ ᱵᱟᱹᱠᱤᱱ ᱵᱟᱲᱟᱭ ᱦᱚᱪᱚ ᱠᱚᱣᱟ ᱟᱹᱠᱤᱱᱟᱜ ᱟᱹᱠᱤᱱ ᱢᱚᱱᱮ ᱛᱮᱜᱮᱠᱤᱱ ᱫᱤᱱ ᱜᱤᱱᱟ ᱛᱮᱠᱤᱱ ᱧᱤᱨᱟ ᱱᱚᱣᱟ ᱠᱚᱸᱰᱮᱞ ᱧᱟᱯᱟᱢ ᱵᱟᱯᱞᱟ ᱟᱨ ᱚᱱᱠᱟ ᱜᱮ ᱦᱟᱲᱟᱢ ᱵᱟᱹᱨᱭᱟᱹᱛ ᱦᱟᱲᱟᱢ ᱵᱟᱹᱨᱭᱟᱹᱛ ᱨᱮᱫᱚ ᱵᱟᱹᱨᱭᱟᱹᱛᱚᱜ ᱫᱚ ᱦᱟᱲᱟᱢ ᱦᱚᱲ ᱠᱚ ᱪᱟᱞᱟᱜᱼᱟ ᱟᱫᱚ ᱚᱱᱠᱟ ᱜᱮ ᱟᱨᱚ ᱴᱩᱝᱠᱤ ᱫᱤᱯᱤᱞ ᱴᱩᱝᱠᱤ ᱫᱤᱯᱤᱞ ᱨᱮᱫᱚ ᱠᱩᱲᱤ ᱯᱟᱦᱴᱟ ᱨᱮᱱ ᱜᱮ ᱠᱚᱲᱟ ᱚᱲᱟᱜ ᱠᱚ ᱪᱟᱞᱟᱜᱼᱟ ᱚᱸᱰᱮ ᱫᱚ ᱡᱟᱶᱟᱭ ᱠᱚᱲᱟ ᱥᱮ ᱫᱚ ᱱᱟᱜ ᱵᱟᱹᱦᱩ ᱟᱹᱜᱩ ᱫᱚ ᱵᱟᱭ ᱪᱟᱞᱟᱜᱼᱟ ᱢᱟᱱᱮ ᱠᱩᱲᱤ ᱯᱟᱥᱴᱟ ᱨᱮᱱ ᱩᱱᱤ ᱵᱟᱹᱦᱩ ᱜᱤᱫᱽᱨᱟᱹ ᱡᱟᱶᱟᱭ ᱚᱲᱟᱜ ᱠᱚ ᱤᱫᱤ ᱦᱚᱴᱚ ᱠᱟᱭᱟ ᱚᱸᱰᱮ ᱜᱮ ᱤᱫᱤ ᱦᱚᱴᱚ ᱠᱟᱛᱮᱫ ᱚᱸᱰᱮ ᱜᱮ ᱥᱤᱸᱫᱽᱨᱟᱹ ᱫᱟᱱ ᱠᱚ ᱦᱩᱭᱩᱜᱼᱟ ᱚᱱᱟ ᱵᱟᱯᱞᱟ ᱟᱨ ᱢᱤᱫᱴᱟᱹᱝ ᱫᱚ ᱵᱟᱦᱟ ᱢᱟᱞᱟ ᱵᱟᱯᱞᱟ ᱚᱱᱟ ᱦᱚᱸ ᱚᱱᱟ ᱦᱚᱸ ᱟᱹᱰᱤ ᱟᱭᱢᱟ ᱟᱭᱢᱟ ᱟᱛᱳ ᱠᱚᱨᱮ ᱱᱚᱝᱠᱟ ᱪᱟᱞᱟᱜ ᱠᱟᱱ ᱜᱮᱭᱟ ᱚᱱᱟ ᱫᱚ ᱵᱟᱦᱟ ᱢᱟᱞᱟ ᱜᱮᱠᱤᱱ ᱟᱯᱨᱟᱣ ᱟᱯᱨᱟᱣᱟ ᱥᱤᱸᱫᱩᱨ ᱠᱚᱫᱚ ᱱᱟᱜ ᱵᱟᱝᱟ ᱮᱱᱠᱷᱟᱱ ᱚᱲᱟᱜ ᱟᱹᱜᱩᱭᱮᱭᱟ ᱢᱟᱱᱮ ᱡᱟᱶᱟᱭ ᱠᱚᱲᱟ ᱱᱟᱜ ᱪᱟᱞᱟᱜᱼᱟᱭ ᱡᱟᱦᱟᱸ ᱠᱷᱚᱱᱮ ᱟᱹᱜᱩᱭᱮᱭᱟ ᱚᱸᱰᱮ ᱵᱟᱦᱟ ᱢᱟᱞᱟ ᱟᱯᱨᱟᱣ ᱠᱟᱛᱮᱫ ᱜᱮᱠᱤᱱ ᱦᱤᱡᱩᱜᱼᱟ ᱟᱡᱟᱜ ᱚᱲᱟᱜ ᱟᱠᱚ ᱟᱛᱳ ᱥᱮ ᱟᱠᱚᱣᱟᱜ ᱚᱲᱟᱜ ᱟᱹᱜᱩ ᱠᱟᱛᱮᱫ ᱱᱟᱜ ᱚᱸᱰᱮ ᱜᱮ ᱥᱤᱸᱫᱽᱨᱟᱹ ᱫᱟᱱ ᱠᱚ ᱦᱩᱭᱩᱜᱼᱟ ᱚᱱᱠᱟ ᱜᱮ ᱟᱨ ᱢᱤᱫᱴᱟᱝ ᱫᱚ ᱫᱩᱣᱟᱹᱨ ᱵᱟᱯᱞᱟ ᱠᱚ ᱢᱮᱱᱟ ᱡᱟᱦᱟᱸ ᱫᱚ ᱟᱵᱚ ᱟᱛᱳ ᱠᱚᱨᱮ ᱟᱵᱚ ᱟᱰᱮ ᱯᱟᱥᱮ ᱟᱹᱛᱩ ᱠᱚᱨᱮ ᱟᱵᱚ ᱫᱤᱥᱚᱢ ᱨᱮ ᱡᱟᱹᱥᱛᱤ ᱠᱟᱭᱛᱮ ᱦᱩᱭᱩᱜ ᱠᱟᱱᱟ ᱚᱱᱟ ᱫᱚ ᱢᱟᱱᱮ ᱡᱟᱶᱟᱭ ᱠᱚᱲᱟᱭ ᱪᱟᱞᱟᱜᱼᱟ ᱠᱩᱲᱤ ᱚᱲᱟᱜ ᱚᱸᱰᱮ ᱜᱮ ᱥᱤᱸᱫᱽᱨᱟᱹ ᱫᱟᱱ ᱠᱚ ᱦᱩᱭᱩᱜᱼᱟ ᱟᱨ ᱚᱸᱰᱮ ᱥᱟᱸᱜᱮ ᱵᱟᱹᱨᱭᱟᱹᱛᱟᱛᱮᱫ ᱚᱠ ᱪᱟᱞᱟᱜᱼᱟ ᱟᱛᱳ ᱨᱮᱱ ᱥᱟᱸᱜᱮ ᱵᱟᱹᱨᱭᱟᱹᱛ ᱟᱛᱮᱫ ᱠᱚ ᱪᱟᱞᱟᱜᱼᱟ ᱜᱟᱹᱰᱤ ᱠᱚᱠᱚ ᱨᱤᱡᱟᱹᱵᱽ ᱠᱟᱜᱼᱟ ᱚᱸᱰᱮ ᱥᱟᱸᱜᱮ ᱵᱟᱹᱨᱭᱟᱹᱛ ᱛᱮᱠᱚ ᱮᱱᱮᱡᱽᱼᱥᱮᱨᱮᱧᱟᱠᱚ ᱟᱨ ᱚᱸᱰᱮ ᱱᱤᱡ ᱢᱟᱹᱡᱷᱤ ᱥᱟᱞᱟᱜ ᱞᱮᱱᱫᱮᱱ ᱮᱢᱟᱱ ᱛᱮᱱᱟᱜ ᱠᱚ ᱜᱟᱞᱢᱟᱨᱟᱣᱟ ᱟᱨ ᱚᱸᱰᱮ ᱵᱟᱯᱞᱟ ᱨᱮᱱᱟᱜ ᱠᱟᱹᱢᱤᱦᱚᱨᱟ ᱠᱚ ᱧᱮᱞ ᱥᱟᱸᱜᱮᱭᱟ ᱟᱨ ᱠᱟᱹᱢᱤᱦᱚᱨᱟ ᱠᱚ ᱥᱩᱥᱟᱹᱨᱟ ᱟᱨ ᱚᱸᱰᱮᱱᱟᱜ ᱵᱟᱹᱦᱩ ᱠᱚ ᱟᱹᱜᱩ ᱛᱚᱨᱟᱭᱮᱭᱟ ᱥᱤᱸᱫᱽᱨᱟᱹ ᱫᱟᱱ ᱠᱚ ᱚᱱᱟ ᱠᱚ ᱠᱩᱲᱤ ᱚᱲᱟᱜ ᱨᱮᱜᱮ ᱦᱩᱭᱩᱜᱼᱟ ᱚᱱᱟ ᱫᱚ ᱵᱮᱲᱟ ᱨᱟᱠᱟᱵ ᱡᱚᱦᱚᱜ ᱦᱩᱭᱩᱜᱼᱟ ᱥᱮᱫᱟᱭ ᱫᱚ ᱵᱮᱲᱟ ᱨᱟᱠᱟᱵ ᱡᱚᱦᱚᱜ ᱦᱩᱭᱩᱜ ᱠᱟᱱᱟ ᱱᱮᱛᱟᱨ ᱫᱚ ᱪᱮᱫ ᱚᱥᱩᱵᱤᱫᱟ ᱠᱚᱛᱮᱱᱟᱜ ᱮᱴᱟᱜ ᱚᱠᱛᱚ ᱦᱚᱸ ᱛᱟᱞᱟ ᱧᱤᱫᱟᱹ ᱦᱚᱸ ᱦᱩ ᱭᱩᱜ ᱠᱟᱱ ᱜᱮᱭᱟ ᱱᱟᱜ ᱟᱫᱚ ᱱᱚᱜᱼᱚᱭ ᱱᱚᱝᱠᱟ ᱟᱭᱢᱟ ᱜᱚᱴᱟᱝ ᱵᱟᱯᱞᱟ ᱢᱮᱱᱟᱜᱼᱟ ᱟᱫᱚ ᱱᱚᱜᱼᱚᱸᱭ ᱱᱚᱣᱟ ᱠᱚᱜᱮ ᱱᱟᱜ ᱵᱟᱯᱞᱟ ᱨᱮᱱᱟᱝ ᱠᱟᱛᱷᱟ ᱫᱚ ᱱᱟᱦᱟᱜ ᱢᱮᱱᱛᱮᱱᱟ ᱟᱫᱚ ᱱᱚᱜᱼᱚᱸᱭ ᱟᱫᱚ ᱱᱚᱣᱟ ᱵᱟᱯᱞᱟ ᱢᱟᱧ ᱞᱟᱹᱭᱟᱫ ᱢᱮ ᱵᱟᱲᱟᱭ ᱠᱮᱫ ᱜᱮᱭᱟᱢ ᱥᱮ ᱦᱳᱭ ᱦᱳᱭ ᱱᱚᱜᱼᱚᱸᱭ ᱱᱚᱝᱠᱟ ᱵᱟᱯᱞᱟ ᱨᱮᱱᱟ ᱠᱟᱹᱢᱤᱦᱚᱨᱟ ᱠᱚᱫᱚ ᱢᱮᱱᱟᱜᱼᱟ ᱱᱟᱜ ᱴᱷᱤᱠ ᱦᱚᱸ ᱢᱟ ᱴᱷᱤᱠᱜᱮᱭᱟ ᱦᱮᱸ ᱴᱷᱤᱠ